ᱤᱧ ᱡᱟᱦᱟᱸ ᱠᱮᱵᱤᱧ ᱵᱩᱠᱤᱧ ᱞᱮᱫᱟ ᱚᱱᱟ ᱠᱮᱵ ᱦᱤᱡᱩᱜ ᱛᱮ ᱟᱹᱰᱤ ᱟᱸᱴ ᱵᱤᱞᱚᱢᱮᱱᱟ ᱵᱤᱞᱚᱢᱮᱱᱠᱷᱟᱱ ᱰᱟᱭᱵᱷᱟᱨ ᱦᱮᱡ ᱠᱟᱛᱮ ᱢᱮᱛᱟᱭ ᱠᱟᱹᱱᱟᱹᱧ ᱤᱧᱟ ᱜ ᱱᱤᱛᱳᱜ ᱫᱚ ᱚᱱᱟ ᱠᱮᱵ ᱨᱮᱫᱚ ᱵᱟᱹᱧ ᱫᱮᱡᱚᱜᱼᱟ ᱤᱧ ᱡᱟᱦᱟᱸ ᱯᱚᱭᱥᱟᱧ ᱡᱚᱢᱟ ᱞᱮᱫᱟ ᱚᱱᱟ ᱨᱤᱴᱟᱱ ᱠᱟᱹᱛᱤᱧ ᱢᱮ